ᱵᱩᱦᱤᱱ ᱠᱚ ᱥᱮ ᱦᱚᱯᱚᱱ ᱮᱨᱟ ᱠᱚ ᱥᱮ ᱛᱤᱨᱞᱟᱹ ᱠᱚ ᱪᱮᱫᱞᱮᱠᱟ ᱥᱮᱪᱮᱫ ᱞᱟᱹᱠᱛᱤ ᱠᱟᱱᱟ ᱚᱱᱟ ᱤᱫᱤ ᱠᱟᱛᱮ ᱞᱟᱹᱭ ᱨᱩᱣᱟᱹᱲ ᱫᱚ ᱛᱤᱨᱞᱟᱹ ᱠᱚ ᱥᱮ ᱠᱩᱲᱤ ᱜᱤᱫᱽᱨᱟᱹ ᱠᱚ ᱟᱵᱚ ᱦᱚᱯᱚᱱ ᱮᱨᱟ ᱢᱤᱥᱨᱟ ᱠᱚ ᱥᱮᱪᱮᱫ ᱨᱮᱫᱚ ᱤᱫᱤ ᱛᱮᱜᱮ ᱦᱩᱭᱩᱜᱼᱟ ᱵᱟᱝᱠᱷᱟᱱ ᱟᱠᱚᱣᱟᱜ ᱛᱟᱭᱚᱢ ᱫᱟᱨᱟᱢ ᱡᱟᱦᱟᱸ ᱚᱲᱟᱜ ᱥᱚᱝᱥᱟᱨ ᱨᱮᱭ ᱪᱟᱞᱟᱜᱼᱟᱭ ᱥᱮ ᱡᱟᱦᱟᱸ ᱵᱟᱯᱞᱟ ᱠᱟᱛᱮ ᱚᱲᱟᱜ ᱮᱭ ᱥᱚᱝᱥᱟᱨᱟᱭ ᱚᱸᱰᱮ ᱦᱚᱸ ᱟᱡᱨᱮᱱ ᱜᱤᱫᱟᱹᱨ ᱯᱤᱫᱟᱹᱨ ᱠᱚ ᱴᱷᱤᱠ ᱥᱟᱺᱦᱤᱡ ᱵᱟᱭ ᱯᱟᱲᱦᱟᱣ ᱫᱟᱲᱮᱭᱟᱠᱚᱣᱟ ᱥᱮ ᱥᱮᱪᱮᱫ ᱰᱟᱦᱟᱨ ᱨᱮ ᱵᱟᱭ ᱜᱚᱲᱚ ᱫᱟᱲᱮᱭᱟᱠᱚᱣᱟ ᱚᱱᱟᱛᱮ ᱞᱟᱹᱭ ᱫᱚ ᱯᱨᱚᱛᱤ ᱠᱩᱲᱤ ᱜᱤᱫᱽᱨᱟᱹ ᱜᱮ ᱥᱮᱪᱮᱫᱚᱜ ᱥᱮ ᱥᱮᱪᱮᱫ ᱦᱚᱨᱟ ᱨᱮ ᱤᱫᱤ ᱠᱚ ᱦᱩᱭᱩᱜᱼᱟ ᱚᱸᱰᱮ ᱪᱤᱠᱟᱹ ᱞᱮᱠᱟᱛᱮ ᱟᱠᱚ ᱟᱞᱚᱠᱚ ᱮᱴᱠᱮᱴᱚᱬᱮᱜ ᱚᱱᱟ ᱠᱚᱦᱚᱸ ᱧᱮᱞ ᱥᱮ ᱜᱚᱲᱚ ᱮᱢᱟ ᱠᱚ ᱦᱩᱭᱩᱜᱼᱟ ᱡᱮ ᱵᱟᱨᱮ ᱵᱟᱨᱮ ᱧᱮᱞ ᱜᱚᱲᱚ ᱠᱚ ᱦᱩᱭᱩᱜᱼᱟ ᱟᱨ ᱠᱩᱲᱤ ᱜᱤᱫᱽᱨᱟᱹ ᱠᱚ ᱵᱟᱝ ᱥᱮᱪᱮᱫ ᱞᱮᱠᱚ ᱠᱷᱟᱱ ᱢᱤᱫᱴᱤᱡ ᱛᱟᱭᱚᱢ ᱫᱟᱨᱟᱢ ᱡᱟᱦᱟᱸ ᱚᱲᱟᱜ ᱨᱮᱜᱮᱭ ᱪᱟᱞᱟᱜ ᱚᱱᱟ ᱚᱲᱟᱜ ᱨᱮᱱᱟᱜ ᱡᱟᱦᱟᱸ ᱥᱚᱝᱥᱟᱨ ᱢᱮᱱᱮᱠ ᱚᱱᱟ ᱦᱚᱸᱛᱚ ᱟᱵᱚᱣᱟᱜ ᱢᱤᱫᱴᱤᱝ ᱜᱷᱟᱸᱨᱚᱡ ᱜᱮ ᱟᱫᱚ ᱚᱱᱟ ᱠᱚᱛᱮ ᱜᱮ ᱚᱸᱰᱮ ᱵᱩᱫ ᱟᱹᱠᱤᱞ ᱚᱱᱟ ᱥᱚᱝᱥᱟᱨ ᱨᱮ ᱴᱷᱤᱠ ᱥᱟᱺᱦᱤᱡ ᱵᱟᱭ ᱪᱟᱞᱟᱣ ᱫᱟᱲᱮᱭᱟᱜᱼᱟ ᱚᱱᱟ ᱮᱴᱠᱮᱴᱚᱬᱮ ᱦᱩᱭᱩᱜᱼᱟ ᱟᱨ ᱚᱱᱟᱞᱮᱠᱟᱛᱮ ᱚᱱᱟ ᱮᱴᱠᱮᱴᱚᱬᱮ ᱨᱮ ᱟᱞᱚᱭ ᱯᱟᱲᱟᱜ ᱥᱮ ᱛᱟᱭᱚᱢ ᱫᱟᱨᱟᱢ ᱚᱱᱟ ᱥᱚᱝᱥᱟᱨ ᱨᱮ ᱟᱞᱚ ᱟᱱᱟᱴᱮ ᱧᱟᱢ ᱥᱮ ᱟᱱᱟᱴ ᱨᱮ ᱟᱞᱚᱭ ᱯᱟᱲᱟᱜ ᱚᱱᱟ ᱦᱚᱛᱮᱡᱛᱮ ᱟᱢᱟᱜ ᱚᱲᱟᱜ ᱥᱚᱝᱥᱟᱨ ᱨᱮ ᱥᱮ ᱟᱢᱟᱜ ᱚᱲᱟᱜ ᱨᱮ ᱛᱟᱦᱮᱱ ᱛᱩᱞᱩᱡ ᱜᱮ ᱩᱱᱤ ᱫᱚ ᱚᱞᱚᱜ ᱯᱟᱲᱦᱟᱣ ᱨᱮᱫᱚ ᱯᱟᱲᱦᱟᱣᱮ ᱛᱮᱜᱮ ᱦᱩᱭᱩᱜᱼᱟ ᱟᱨ ᱵᱟᱝ ᱯᱟᱲᱦᱟᱣ ᱞᱮᱠᱷᱟᱱ ᱩᱱᱤᱭᱟᱜ ᱛᱟᱭᱚᱢ ᱫᱟᱨᱟᱢ ᱜᱷᱟᱨᱚᱸᱡᱽ ᱥᱚᱝᱥᱟᱨ ᱩᱱᱟᱹᱜ ᱥᱩᱠ ᱥᱩᱞᱩᱠ ᱨᱮᱱᱟᱜ ᱥᱮ ᱱᱟᱭᱼᱱᱟᱯᱟᱭ ᱚᱦᱚᱜᱮ ᱦᱩᱭ ᱠᱚᱜᱼᱟ ᱟᱨ ᱠᱩᱲᱤ ᱜᱤᱫᱽᱨᱟᱹ ᱠᱚ ᱱᱤᱛᱳᱜ ᱫᱚ ᱡᱚᱛᱚ ᱜᱮ ᱚᱞᱚᱜ ᱯᱟᱲᱦᱟᱣ ᱮᱛᱚᱦᱚᱵ ᱠᱟᱛᱷᱟ ᱫᱚ ᱚᱞᱚᱜ ᱯᱟᱲᱦᱟᱣ ᱛᱟᱨᱯᱚᱨᱮ ᱛᱟᱭᱚᱢ ᱫᱟᱨᱟᱢ ᱚᱱᱠᱟ ᱞᱮᱠᱟ ᱱᱤᱛ ᱫᱚᱠᱚ ᱫᱟᱲᱮᱭᱟᱜ ᱠᱟᱱ ᱜᱮᱭᱟ ᱟᱨ ᱱᱤᱛ ᱫᱚᱵᱚᱱ ᱧᱮᱞᱮᱛ ᱠᱚᱜᱮᱭᱟ ᱤᱥᱠᱩᱞ ᱠᱚᱨᱮ ᱢᱟᱪᱮᱫ ᱠᱚ ᱢᱟᱪᱮᱛᱟ ᱱᱤ ᱠᱚ ᱞᱮᱠᱟᱛᱮ ᱠᱚ ᱵᱟᱦᱟᱞ ᱟᱠᱟᱱᱟ ᱥᱮᱬᱟ ᱥᱮᱬᱟ ᱚᱯᱷᱤᱥ ᱞᱟᱭᱤᱱ ᱨᱮᱦᱚᱸ ᱠᱞᱟᱨᱤᱠᱮᱞ ᱨᱮᱜᱮ ᱚᱯᱤᱥᱟᱨ ᱞᱟᱭᱤᱱ ᱛᱮᱦᱚᱸ ᱠᱚ ᱥᱮᱴᱮᱨ ᱜᱚᱫ ᱟᱠᱟᱱᱟ ᱵᱮᱝᱠ ᱠᱚᱨᱮ ᱦᱚᱸ ᱚᱱᱠᱟ ᱞᱮᱠᱟ ᱯᱟᱲᱦᱟᱣ ᱢᱮᱱᱟᱜ ᱛᱟᱠᱚ ᱛᱮ ᱚᱱᱟ ᱡᱟᱭᱜᱟ ᱨᱮ ᱠᱚ ᱠᱷᱚᱡᱟ ᱟᱠᱟᱱᱟ ᱥᱮᱠᱚ ᱪᱟᱹᱠᱨᱤ ᱵᱟᱹᱠᱨᱤᱭᱮᱛ ᱠᱟᱱᱟ ᱟᱫᱚ ᱱᱚᱜᱼᱚᱭ ᱱᱚᱝᱠᱟ ᱠᱟᱛᱮ ᱱᱤᱛᱳᱜ ᱫᱚ ᱢᱤᱫᱼᱵᱟᱨ ᱜᱚᱴᱟᱝ ᱫᱚ ᱟᱭᱤᱱ ᱠᱚ ᱯᱟᱲᱦᱟᱣ ᱠᱟᱛᱮ ᱠᱚ ᱩᱠᱤᱞᱟᱠᱟᱱ ᱜᱮᱭᱟ ᱟᱨ ᱰᱟᱠᱛᱟᱨ ᱠᱚᱨᱮ ᱦᱚᱸ ᱚᱱᱟ ᱵᱚᱱ ᱧᱮᱞᱮᱫ ᱠᱚᱣᱟ ᱟᱵᱚᱨᱮᱱ ᱟᱭᱚ ᱦᱚᱲ ᱥᱮ ᱛᱤᱨᱞᱟᱹ ᱦᱚᱯᱚᱱ ᱠᱚ ᱥᱮ ᱠᱩᱲᱤ ᱜᱤᱫᱽᱨᱟᱹ ᱠᱚ ᱚᱱᱟ ᱰᱟᱠᱛᱟᱨᱤ ᱞᱟᱭᱤᱱ ᱨᱮᱠᱚ ᱯᱟᱲᱦᱟᱜ ᱠᱟᱱᱟ ᱤᱧᱡᱤᱱᱤᱭᱟᱨ ᱞᱟᱭᱤᱱ ᱨᱮᱠᱚ ᱯᱟᱲᱦᱟᱜ ᱠᱟᱱᱟ ᱚᱱᱟ ᱛᱮᱜᱮ ᱠᱩᱲᱤ ᱜᱤᱫᱽᱨᱟᱹ ᱵᱟᱵᱚᱱ ᱦᱮᱞᱟ ᱯᱷᱮᱞᱟ ᱠᱚᱣᱟ ᱠᱷᱩᱛ ᱠᱟᱹᱴᱤ ᱠᱚ ᱞᱟᱦᱟ ᱪᱟᱞᱟᱜᱼᱟ ᱚᱞᱚᱜ ᱯᱟᱲᱦᱟᱜ ᱨᱮ ᱟᱨ ᱛᱟᱨᱯᱚᱨᱮ ᱫᱚ ᱛᱟᱭᱚᱢ ᱫᱟᱨᱟᱢ ᱨᱮᱱᱟᱜ ᱪᱟᱹᱠᱨᱤ ᱫᱚ ᱠᱚᱢ ᱥᱮ ᱠᱚᱢ ᱚᱞᱚᱜ ᱯᱟᱲᱦᱟᱣ ᱛᱟᱦᱮᱱ ᱛᱟᱭ ᱠᱷᱟᱱ ᱛᱟᱭᱚᱢ ᱫᱟᱨᱟᱢ ᱟᱹᱰᱤ ᱨᱚᱠᱚᱢᱟᱜ ᱠᱟᱹᱢᱤ ᱠᱟᱹᱥᱱᱤ ᱦᱚᱸ ᱧᱟᱢᱚᱜᱼᱟ ᱵᱟᱝ ᱨᱮᱦᱚᱸ ᱟᱡᱟᱜ ᱛᱟᱭᱚᱢ ᱫᱟᱨᱟᱢ ᱚᱲᱟᱜ ᱥᱚᱝᱥᱟᱨ ᱨᱮ ᱥᱮ ᱡᱟᱶᱟᱭ ᱚᱲᱟᱜ ᱨᱮ ᱩᱱᱤ ᱱᱟᱭᱼᱱᱟᱯᱟᱭ ᱛᱮ ᱚᱸᱰᱮᱭᱮ ᱜᱷᱟᱨᱚᱸᱡᱽ ᱮ ᱥᱟᱹᱨᱭᱟᱹᱣ ᱫᱟᱲᱮᱭᱟᱛᱟᱭᱟ ᱥᱮ ᱜᱷᱟᱨᱚᱸᱡᱽ ᱨᱮᱱᱟᱜ ᱠᱟᱹᱢᱤ ᱨᱮ ᱥᱩᱥᱟᱹᱨ ᱫᱟᱲᱮᱭᱟᱜᱼᱟᱭ ᱟᱨ ᱚᱱᱠᱟ ᱞᱮᱠᱟᱛᱮ ᱟᱠᱚᱣᱟᱜ ᱥᱮ ᱟᱡᱟᱜ ᱱᱟᱭ ᱱᱟᱯᱟᱭᱚᱜᱼᱟ ᱟᱨ ᱱᱤᱭᱟᱹ ᱟᱥ ᱟᱨ ᱱᱤᱭᱟᱹ ᱢᱚᱱᱮ ᱠᱟᱛᱮ ᱜᱮ ᱟᱵᱚ ᱠᱩᱲᱤ ᱜᱤᱫᱽᱨᱟᱹ ᱥᱮ ᱛᱤᱨᱞᱟᱹ ᱦᱚᱯᱚᱱ ᱥᱮ ᱵᱩᱦᱤᱱ ᱠᱚᱦᱚᱸ ᱟᱵᱚ ᱵᱚᱱ ᱯᱟᱲᱦᱟᱣ ᱠᱚ ᱜᱮᱭᱟ ᱱᱚᱣᱟ ᱫᱚ ᱟᱵᱚᱣᱟᱜ ᱨᱤᱦᱤᱴ ᱛᱟᱦᱮᱱ ᱢᱟ